ᱤᱧ ᱢᱤᱫ ᱫᱤᱱ ᱯᱟᱞᱟᱛᱤ ᱤᱥᱤᱱ ᱵᱟᱥᱟᱝᱼᱮᱫ ᱛᱟᱦᱮᱸᱜᱼᱟ ᱯᱟᱞᱟ ᱵᱚᱥᱛᱟ ᱠᱚᱦᱚᱹᱧ ᱟᱹᱜᱩ ᱠᱟᱫᱟ ᱟᱨ ᱟᱫᱚ ᱡᱩᱞᱼᱡᱩᱞ ᱛᱮᱜᱮᱧ ᱩᱛᱩ ᱦᱚᱹᱧ ᱜᱮᱫᱼᱮᱫ ᱛᱟᱦᱮᱸᱜᱼᱟ ᱚᱱᱛᱮ ᱫᱚᱹᱧ ᱫᱮᱭᱟ ᱟᱠᱟᱫ ᱛᱟᱦᱮᱸᱜᱼᱟ ᱛᱟᱨᱯᱚᱨᱮ ᱟᱫᱚ ᱟᱸᱪᱟᱨ ᱜᱮᱸᱫᱟᱜ ᱨᱮ ᱥᱮᱸᱜᱮᱞ ᱫᱚ ᱞᱟᱜᱟᱣ ᱟᱠᱟᱱᱟ ᱛᱟᱨᱯᱚᱨᱮᱧ ᱫᱤᱥᱟᱹ ᱠᱮᱫ ᱠᱷᱟᱱ ᱟᱫᱚ ᱚᱱᱰᱮ ᱠᱷᱚᱱ ᱫᱚᱹᱧ ᱚᱰᱩᱠ ᱮᱱᱟ ᱩᱰᱩᱠ ᱠᱟᱛᱮ ᱡᱟᱦᱟᱸ ᱞᱮᱠᱟ ᱛᱮ ᱤᱧᱟᱹᱜ ᱟᱸᱪᱟᱨ ᱜᱮᱸᱫᱟᱜ ᱨᱮ ᱥᱮᱸᱜᱮᱞ ᱞᱟᱜᱟᱣ ᱞᱮᱱᱟ ᱚᱱᱟ ᱫᱚᱹᱧ ᱤᱬᱤᱡ ᱠᱮᱫᱟ ᱛᱟᱨᱯᱚᱨᱮᱧ ᱤᱬᱤᱡ ᱠᱮᱫ ᱠᱷᱟᱱ ᱟᱫᱚ ᱚᱱᱟ ᱯᱚᱨᱮ ᱫᱚ ᱚᱲᱟᱜ ᱪᱟᱞ ᱨᱮ ᱞᱟᱜᱟᱣᱮᱱᱟ ᱥᱮᱸᱜᱮᱞ ᱫᱚ ᱡᱩᱞ ᱮᱱᱟ ᱟᱫᱚ ᱫᱚᱢᱮᱧ ᱜᱚᱞ ᱠᱮᱫᱟ ᱜᱚᱞ ᱢᱟᱞ ᱠᱮᱫᱟ ᱵᱟᱧᱪᱟᱣ ᱠᱟᱹᱧ ᱯᱮ ᱫᱮᱞᱟ ᱦᱤᱡᱩᱜ ᱯᱮ ᱥᱮᱸᱜᱮᱞ ᱫᱷᱚᱨᱟᱣ ᱟᱠᱟᱱᱟ ᱚᱲᱟᱜ ᱨᱮ ᱟᱫᱚ ᱥᱩᱨ ᱥᱩᱯᱩᱨ ᱚᱲᱟᱜ ᱨᱮᱱ ᱠᱚ ᱦᱮᱡ ᱮᱱᱟ ᱦᱮᱡ ᱠᱟᱛᱮ ᱩᱱᱠᱩ ᱫᱚ ᱵᱟᱹᱞᱛᱤ ᱨᱮ ᱫᱟᱜ ᱚᱠᱚᱭ ᱫᱚ ᱮᱠᱮᱱ ᱵᱟᱞᱛᱤ ᱜᱟᱹᱰᱤᱭᱟᱹ ᱛᱟᱦᱮᱸᱜ ᱠᱟᱱᱟ ᱥᱩᱨ ᱨᱮᱜᱮ ᱟᱞᱮᱭᱟᱜ ᱜᱮ ᱟᱫᱚ ᱚᱱᱟ ᱫᱟᱜ ᱛᱮ ᱜᱮ ᱞᱮ ᱫᱩᱞ ᱟᱫᱟ ᱥᱮᱞᱮ ᱟᱨᱮᱡ ᱠᱮᱫᱟ ᱟᱫᱚ ᱞᱮ ᱤᱬᱤᱡ ᱠᱮᱫᱟ ᱤᱬᱤᱡ ᱠᱟᱛᱮ ᱟᱫᱚ ᱚᱱᱟᱛᱮ ᱱᱚᱣᱟ ᱠᱷᱚᱱ ᱫᱚᱹᱧ ᱵᱟᱧᱪᱟᱣ ᱟᱠᱟᱱᱟ